ᱵᱷᱟᱨᱚᱛ ᱨᱮᱭᱟᱜ ᱡᱚᱛᱚᱠᱷᱚᱱ ᱞᱟᱹᱴᱩ ᱯᱚᱨᱚᱵᱽ ᱫᱚ ᱦᱩᱭᱩᱜ ᱠᱟᱱᱟ ᱫᱩᱨᱜᱟᱯᱩᱡᱟ ᱠᱟᱹᱞᱤ ᱯᱩᱡᱟ ᱥᱚᱨᱚᱥᱚᱛᱤ ᱯᱩᱡᱟ ᱵᱚᱲᱚᱫᱤᱱ ᱠᱟᱨᱛᱤᱠ ᱯᱩᱡᱟ ᱟᱨ ᱥᱤᱫᱩ ᱠᱟᱹᱱᱩ ᱛᱤᱨᱤᱥᱮ ᱡᱩᱱ ᱥᱤᱫᱩ ᱠᱟᱹᱱᱩ ᱦᱩᱞ ᱢᱟᱦᱟ ᱦᱤᱥᱟᱹᱵ ᱛᱮᱵᱚᱱ ᱢᱟᱱᱟᱣᱟ ᱯᱚᱸᱪᱤᱥᱮ ᱵᱳᱭᱥᱟᱠᱷ ᱫᱚ ᱨᱚᱵᱤᱱᱫᱨᱚᱱᱟᱛᱷ ᱴᱷᱟᱹᱠᱩᱨ ᱟᱜ ᱡᱚᱱᱢᱚ ᱫᱤᱱ ᱦᱤᱥᱟᱹᱵ ᱛᱮᱵᱚᱱ ᱢᱟᱱᱟᱣᱟᱛᱮᱭᱤᱥᱮ ᱡᱟᱱᱩᱣᱟᱨᱤ ᱫᱚ ᱱᱮᱛᱟᱡᱤ ᱥᱩᱵᱷᱟᱥ ᱪᱚᱱᱫᱨᱚ ᱵᱚᱥᱩᱣᱟᱜ ᱦᱚᱱᱢᱚ ᱫᱤᱱ ᱦᱤᱥᱟᱹᱵ ᱛᱮᱵᱚᱱ ᱢᱟᱱᱟᱣᱟ ᱪᱷᱟᱵᱵᱤᱥᱮ ᱡᱟᱱᱩᱣᱟᱨᱤ ᱫᱚ ᱯᱨᱚᱡᱟᱛᱚᱱᱛᱨᱚ ᱫᱤᱵᱚᱥ ᱡᱚᱛᱚ ᱵᱚᱱ ᱢᱟᱱᱟᱣᱟ ᱟᱨ ᱯᱚᱱᱨᱳᱭ ᱟᱜᱚᱥᱴ ᱫᱚ ᱵᱦᱟᱨᱚᱛ ᱵᱚᱨᱥᱚ ᱥᱟᱹᱫᱷᱤᱱ ᱟᱠᱟᱱ ᱛᱟᱵᱚᱱᱟ ᱚᱱᱟ ᱦᱤᱥᱟᱹᱵ ᱛᱮᱵᱚᱱ ᱢᱟᱱᱟᱣᱟ ᱟᱨ ᱯᱟᱸᱪᱮᱭ ᱥᱮᱯᱴᱮᱢᱵᱚᱨ ᱫᱚ ᱥᱤᱠᱠᱷᱚᱠ ᱫᱤᱵᱚᱥ ᱦᱤᱥᱟᱹᱵ ᱛᱮᱵᱚᱱ ᱢᱟᱱᱟᱣᱟ